ᱫᱟᱹᱲ ᱫᱟᱹᱲ ᱫᱚ ᱱᱚᱝᱠᱟᱱ ᱡᱤᱱᱤᱥ ᱠᱟᱱᱟ ᱱᱤᱛᱟᱹᱜ ᱫᱚ ᱚᱠᱚᱭᱵᱚᱱ ᱫᱟᱹᱲ ᱮᱫᱟ ᱠᱟᱹᱣᱰᱤ ᱛᱟᱭᱚᱢ ᱨᱮ ᱠᱮᱣ ᱫᱚ ᱫᱷᱚᱱ ᱫᱳᱣᱞᱚᱛ ᱛᱟᱭᱚᱢᱨᱮ ᱟᱨ ᱠᱮᱣ ᱫᱚ ᱟᱵᱚᱣᱟᱜ ᱥᱟᱥᱛᱚ ᱞᱟᱹᱜᱤᱫ ᱛᱮᱵᱚᱱ ᱫᱟᱹᱲ ᱮᱫᱟ ᱢᱮᱱᱠᱷᱟᱱ ᱤᱧᱫᱚᱧ ᱠᱩᱥᱤᱭᱟᱜᱼᱟ ᱡᱮ ᱟᱢᱟᱜ ᱡᱤᱣᱤ ᱡᱟᱛᱮ ᱱᱟᱯᱟᱭᱛᱮᱢ ᱠᱷᱟᱸᱰᱟᱣ ᱫᱟᱲᱮ ᱚᱱᱟ ᱦᱚᱛᱮᱡ ᱛᱮ ᱥᱮᱛᱟᱜ ᱥᱮᱛᱟᱜ ᱡᱟᱦᱟᱸᱢ ᱫᱟᱹᱲᱟ ᱚᱱᱟ ᱫᱚ ᱟᱢᱟᱜ ᱡᱤᱣᱤ ᱨᱮ ᱟᱹᱰᱤ ᱠᱟᱡᱮ ᱮᱢᱟ ᱚᱱᱟ ᱦᱚᱛᱮᱡᱛᱮ ᱤᱧᱫᱚ ᱯᱨᱟᱭᱫᱤᱱᱜᱮ ᱥᱮᱛᱟᱜ ᱠᱷᱚᱱ ᱥᱮᱛᱟᱜ ᱪᱟᱹᱨ ᱵᱟᱡᱟᱜ ᱠᱷᱚᱱ ᱯᱟᱸᱪ ᱵᱟᱡᱮ ᱫᱷᱟᱹᱵᱤᱡ ᱫᱚ ᱠᱷᱟᱱᱤᱜ ᱤᱧ ᱫᱟᱹᱲᱟᱜᱼᱟ ᱟᱨ ᱤᱧ ᱢᱚᱱᱮᱭᱟ ᱡᱟᱦᱟᱸ ᱡᱚᱛᱚ ᱦᱚᱲᱜᱮ ᱡᱩᱫᱤ ᱱᱚᱝᱠᱟᱵᱚᱱ ᱱᱟᱥᱮᱱᱟᱜ ᱵᱚᱱ ᱥᱟᱨᱤᱨ ᱪᱟᱨᱪᱟᱭᱟ ᱛᱟᱦᱚᱞᱮ ᱠᱷᱟᱱ ᱫᱚ ᱟᱹᱰᱤ ᱱᱟᱯᱟᱭ ᱛᱮᱜᱮᱵᱚᱱ ᱠᱷᱟᱴᱟᱜᱼᱟ ᱡᱤᱵᱚᱱ ᱠᱷᱟᱸᱰᱟᱣ ᱫᱟᱲᱮᱭᱟᱜᱼᱟ ᱢᱮᱱᱛᱮᱧ ᱢᱚᱱᱮᱭᱟ